ᱟᱵᱚ ᱱᱚᱣᱟ ᱥᱤᱧᱚᱛ ᱫᱤᱥᱚᱢ ᱨᱮ ᱟᱵᱚᱱᱟᱜ ᱱᱚᱣᱟ ᱥᱟᱱᱛᱟᱞᱤ ᱯᱟᱹᱨᱥᱤ ᱢᱮᱱᱟᱜ ᱠᱷᱟᱹᱛᱤᱨ ᱛᱮ ᱟᱵᱚᱣᱟᱜ ᱢᱤᱫᱴᱟᱱ ᱪᱤᱱᱦᱟᱹ ᱥᱮ ᱪᱤᱛᱟᱹᱨ ᱪᱤᱱᱦᱟᱹᱣᱮᱫ ᱵᱚᱱᱟ ᱠᱚ ᱱᱚᱣᱟ ᱯᱩᱨᱟᱹ ᱟᱵᱚ ᱱᱚᱣᱟ ᱥᱤᱧᱚᱛ ᱫᱤᱥᱚᱢ ᱨᱮᱱ ᱢᱟᱹᱱᱢᱤ ᱠᱚ ᱟᱵᱚᱣᱟᱜ ᱡᱩᱫᱤ ᱥᱟᱱᱛᱟᱞᱤ ᱯᱟᱹᱨᱥᱤ ᱡᱩᱫᱤ ᱵᱟᱝ ᱛᱟᱦᱮᱸ ᱠᱚᱜ ᱛᱟᱵᱚᱱᱟ ᱛᱟᱦᱞᱮ ᱥᱟᱱᱛᱟᱞᱤ ᱟᱵᱚ ᱥᱟᱱᱛᱟᱲ ᱢᱮᱱᱛᱮ ᱫᱚ ᱪᱤᱱᱦᱟᱹ ᱦᱚᱸ ᱟᱫ ᱪᱟᱵᱟ ᱠᱚᱜ ᱛᱟᱵᱚᱱᱟ ᱚᱱᱟ ᱦᱚᱛᱮᱫ ᱛᱤᱧ ᱞᱟᱹᱭᱟ ᱱᱚᱣᱟ ᱥᱟᱱᱛᱟᱲᱤ ᱯᱟᱹᱨᱥᱤ ᱫᱚ ᱟᱹᱰᱤ ᱟᱵᱚᱱᱟᱜ ᱟᱹᱰᱤ ᱫᱟᱲᱮᱭᱟᱱ ᱯᱟᱹᱨᱥᱤ ᱠᱟᱱᱟ ᱟᱨᱚ ᱟᱭᱢᱟ ᱞᱮᱠᱟᱱ ᱢᱮᱱᱟᱜ ᱠᱚᱣᱟ ᱱᱚᱣᱟ ᱥᱤᱧᱚᱛ ᱫᱤᱥᱚᱢ ᱨᱮ ᱟᱭᱢᱟ ᱞᱮᱠᱟᱱ ᱢᱟᱹᱱᱢᱤ ᱢᱮᱱᱟᱜ ᱠᱚᱣᱟ ᱩᱱᱠᱩ ᱟᱠᱚᱣᱟᱜ ᱠᱤᱱᱛᱩ ᱱᱤᱡᱮᱨ ᱱᱤᱡᱮᱨᱟᱜ ᱪᱮᱫ ᱵᱟᱹᱱᱩᱜ ᱛᱟᱠᱚᱣᱟ ᱢᱤᱫᱴᱮᱱ ᱯᱟᱹᱨᱥᱤ ᱵᱟᱹᱱᱩᱜ ᱛᱟᱠᱚᱣᱟ ᱟᱨ ᱱᱚᱣᱟ ᱞᱮᱠᱟ ᱛᱮᱜᱮ ᱟᱵᱚᱱᱟᱜ ᱥᱟᱱᱛᱟᱞᱤ ᱯᱟᱹᱨᱥᱤ ᱢᱮᱱᱟᱜ ᱠᱷᱟᱹᱛᱤᱨ ᱛᱮᱜᱮ ᱟᱵᱚ ᱫᱚ ᱥᱟᱱᱛᱟᱲ ᱛᱮᱠᱚ ᱪᱤᱱᱦᱟᱹᱣᱮᱫ ᱵᱚᱱᱟ ᱡᱮ ᱚᱱᱟ ᱟᱵᱚᱱᱟᱜ ᱡᱟᱦᱟᱸ ᱢᱤᱫᱴᱟᱱ ᱟᱵᱚᱱᱟᱜ ᱨᱚᱲ ᱢᱮᱱᱟᱜᱼᱟ ᱢᱤᱫᱴᱮᱱ ᱵᱷᱤᱱᱟᱹᱜᱟᱨ ᱛᱮ ᱟᱞᱟᱫᱟ ᱞᱮᱠᱟᱛᱮ ᱪᱮᱫ ᱢᱮᱱᱟᱜ ᱛᱟᱵᱚᱱᱟ ᱟᱵᱚᱱᱟᱜ ᱨᱚᱲ ᱢᱮᱱᱟᱜ ᱛᱟᱵᱚᱱᱟ ᱱᱚᱣᱟ ᱠᱚ ᱨᱚᱲ ᱢᱮᱱᱟᱜ ᱠᱷᱟᱹᱛᱤᱨ ᱛᱮᱜᱮ ᱟᱵᱚ ᱫᱚ ᱟᱵᱚ ᱠᱚ ᱪᱤᱱᱦᱟᱹᱣᱮᱫ ᱵᱚᱱᱟ ᱟᱨᱚ ᱚᱱᱟ ᱥᱟᱶᱼᱥᱟᱶᱛᱮ ᱟᱵᱚᱱᱟᱜ ᱪᱮᱫ ᱢᱮᱱᱟᱜ ᱛᱟᱵᱚᱱᱟ ᱟᱨᱚ ᱵᱷᱤᱱᱟᱹ ᱵᱷᱤᱱᱟᱹ ᱫᱤᱠᱩ ᱠᱚ ᱥᱟᱶ ᱫᱤᱠᱩ ᱠᱷᱚᱱ ᱦᱚᱸ ᱟᱹᱰᱤ ᱟᱵᱚᱱᱟᱜ ᱢᱤᱫᱴᱮᱱ ᱪᱮᱫ ᱢᱮᱱᱟᱜᱼᱟ ᱵᱷᱤᱱᱟᱹ ᱵᱷᱤᱱᱟᱹ ᱪᱮᱫ ᱢᱮᱱᱟᱜᱼᱟ ᱞᱟᱭᱼᱞᱟᱠᱪᱟᱨ ᱢᱮᱱᱟᱜ ᱛᱟᱵᱚᱱᱟ ᱚᱱᱟ ᱞᱟᱭᱼᱞᱟᱠᱪᱟᱨ ᱛᱟᱞᱟ ᱛᱮᱦᱚᱸ ᱟᱵᱚ ᱠᱚ ᱴᱷᱟᱹᱣᱠᱟᱹᱭᱮᱫ ᱵᱚᱱᱟ ᱡᱩᱫᱤ ᱟᱵᱚ ᱵᱚᱱ ᱧᱮᱞᱟ ᱫᱚᱝ ᱞᱟᱜᱽᱲᱮ ᱵᱟᱦᱟ ᱥᱚᱨᱦᱟᱭ ᱱᱚᱣᱟ ᱠᱚᱨᱮᱫ ᱫᱚ ᱟᱵᱚᱱᱟᱜ ᱞᱟᱠᱪᱟᱨ ᱨᱮᱱᱟᱜ ᱢᱤᱫᱴᱮᱱ ᱮᱱᱮᱡᱼᱥᱮᱨᱮᱧ ᱢᱮᱱᱟᱜ ᱛᱟᱵᱚᱱᱟ ᱟᱞᱟᱫᱟᱠᱟᱨ ᱞᱮᱠᱟᱛᱮ ᱱᱚᱣᱟ ᱠᱚ ᱧᱮᱞ ᱠᱟᱛᱮᱫ ᱜᱮ ᱱᱚᱣᱟ ᱥᱤᱧᱚᱛ ᱫᱤᱥᱚᱢ ᱨᱮ ᱡᱟᱦᱟᱸ ᱮᱴᱟᱜ ᱮᱴᱟᱜ ᱢᱟᱹᱱᱢᱤ ᱠᱚ ᱢᱮᱱᱟᱜ ᱠᱚᱣᱟ ᱮᱴᱟᱜ ᱮᱴᱟᱜ ᱡᱟᱹᱛ ᱨᱮᱱ ᱦᱚᱲ ᱠᱚ ᱢᱮᱱᱟᱜ ᱠᱚᱣᱟ ᱩᱱᱠᱩ ᱱᱚᱣᱟ ᱠᱚ ᱧᱮᱞ ᱠᱟᱛᱮᱫ ᱟᱵᱚ ᱢᱤᱫᱴᱮᱱ ᱪᱮᱫ ᱟᱵᱚᱱᱟᱜ ᱩᱯᱨᱩᱢ ᱠᱚ ᱴᱷᱟᱹᱣᱠᱟᱹ ᱫᱟᱲᱮᱭᱟᱜ ᱠᱟᱱᱟ ᱟᱨ ᱚᱱᱟ ᱪᱷᱟᱰᱟ ᱠᱟᱛᱮᱫ ᱵᱚᱱ ᱧᱮᱞᱟ ᱟᱵᱚᱱᱟᱜ ᱵᱤᱥᱮᱥ ᱠᱟᱭᱛᱮ ᱫᱚ ᱡᱩᱫᱤᱵᱚᱱ ᱧᱮᱞ ᱴᱷᱟᱹᱣᱠᱟᱹᱭᱟ ᱟᱵᱚᱱᱟᱜ ᱡᱟᱦᱟᱸ ᱦᱚᱨᱚᱜ ᱵᱟᱸᱫᱮ ᱤᱫᱤ ᱠᱟᱛᱮᱫ ᱦᱚᱨᱚᱜ ᱵᱟᱸᱫᱮ ᱤᱫᱤ ᱠᱟᱛᱮᱫ ᱡᱩᱫᱤ ᱵᱚᱱ ᱧᱮᱞᱟ ᱯᱟᱹᱧᱪᱤ ᱥᱟᱹᱲᱤ ᱥᱮ ᱯᱟᱹᱧᱪᱤ ᱜᱮᱸᱫᱟᱜ ᱯᱟᱹᱧᱪᱤ ᱫᱷᱩᱛᱤ ᱱᱚᱣᱟ ᱠᱚ ᱟᱵᱚ ᱫᱚ ᱥᱟᱱᱛᱟᱲ ᱟᱵᱚ ᱥᱟᱱᱛᱟᱲ ᱢᱟᱹᱱᱢᱤ ᱠᱚᱜᱮ ᱵᱮᱥᱤ ᱵᱚᱱ ᱦᱚᱨᱚᱜ ᱵᱟᱸᱫᱮᱭᱟ ᱱᱚᱣᱟ ᱠᱚ ᱦᱚᱨᱚᱜ ᱵᱟᱸᱫᱮ ᱠᱷᱟᱹᱛᱤᱨ ᱛᱮᱜᱮ ᱟᱵᱚᱱᱟᱜ ᱵᱤᱥᱮᱥ ᱠᱟᱨᱫᱚ ᱟᱨᱚ ᱩᱯᱨᱩᱢ ᱫᱚᱠᱚ ᱴᱷᱟᱹᱣᱠᱟᱹ ᱫᱟᱲᱮᱭᱟᱛᱟᱵᱚᱱᱟ ᱚᱱᱟᱛᱤᱧ ᱢᱮᱱᱟ ᱡᱮ ᱱᱚᱝᱠᱟ ᱠᱟᱛᱮᱫ ᱜᱮ ᱟᱵᱚᱱᱟᱜ ᱩᱯᱨᱩᱢ ᱫᱚ ᱢᱟᱲᱟᱝ ᱥᱮᱫ ᱵᱚᱱ ᱞᱟᱦᱟ ᱤᱫᱤ ᱢᱟ ᱟᱨ